ᱦᱮᱞᱳ ᱦᱮᱸ ᱜᱚᱢᱠᱮ ᱟᱪᱪᱷᱟ ᱟᱯᱮ ᱚᱱᱛᱮ ᱫᱟᱬᱟᱱ ᱨᱮᱭᱟᱜ ᱡᱟᱭᱜᱟ ᱴᱩᱨᱤᱥᱴ ᱦᱮᱸ ᱛᱚ ᱪᱮᱫ ᱠᱚ ᱤᱭᱟᱹ ᱡᱟᱭᱜᱟ ᱧᱮᱧᱮᱞ ᱞᱮᱠᱟᱱ ᱡᱟᱭᱜᱟ ᱢᱮᱱᱟᱜᱼᱟ ᱟᱪᱪᱷᱟ ᱦᱮᱸ ᱟᱪᱪᱷᱟ ᱟᱪᱪᱷᱟ ᱟᱪᱪᱷᱟ ᱦᱮᱸ ᱚᱻ ᱟᱪᱪᱷᱟ ᱟᱪᱪᱷᱟ ᱚ ᱟᱪᱪᱷᱟ ᱦᱳᱴᱮᱞ ᱠᱚ ᱦᱮᱸ ᱟᱨ ᱦᱮᱸ ᱡᱳᱜᱟᱡᱳᱜᱽ ᱟᱪᱪᱷᱟ ᱦᱮᱸ ᱴᱷᱤᱠ ᱟᱪᱪᱷᱟ ᱚᱻ ᱴᱷᱤᱠ ᱜᱮᱭᱟ ᱟᱪᱪᱷᱟ ᱴᱷᱤᱠ